ᱤᱧᱫᱚ ᱥᱮᱛᱟᱜᱨᱮ ᱵᱮᱨᱮᱫ ᱠᱟᱛᱮᱫ ᱯᱳᱭᱞᱳ ᱫᱚ ᱫᱩᱣᱟᱹᱨ ᱨᱮ ᱜᱳᱞᱜᱮ ᱜᱩᱨᱤᱡᱛᱮᱧ ᱜᱩᱨᱤᱡᱟ ᱟᱨ ᱤᱱᱟᱹ ᱯᱚᱨᱜᱮ ᱜᱚᱴᱟ ᱤᱭᱟᱹ ᱢᱮᱫᱟᱦᱟ ᱠᱚ ᱦᱩᱛᱩᱢ ᱵᱟᱲᱟ ᱠᱟᱛᱮᱫ ᱜᱚᱴᱟᱧ ᱡᱚᱜ ᱯᱷᱟᱨᱪᱟᱭᱟ ᱟᱨ ᱤᱱᱟᱹ ᱯᱚᱨᱮ ᱜᱩᱨᱤᱡ ᱵᱟᱲᱟ ᱠᱟᱛᱮᱫ ᱞᱩᱸᱰᱟᱹ ᱵᱟᱲᱟᱭᱟᱞᱮ ᱤᱱᱟᱹ ᱯᱚᱨᱮᱜᱮ ᱡᱟᱦᱟᱸ ᱛᱤᱱᱟᱹᱜ ᱤᱥᱤᱱᱼᱵᱟᱥᱟᱝ ᱟᱜ ᱠᱚ ᱢᱮᱱᱟᱜᱼᱟ ᱥᱮ ᱚᱱᱟᱛᱮ ᱤᱥᱤᱱᱼᱵᱟᱥᱟᱝ ᱞᱟᱹᱜᱤᱫᱛᱮ ᱚᱱᱟᱠᱚ ᱡᱚᱛᱚᱞᱮ ᱜᱷᱟᱥᱟᱣ ᱥᱟᱯᱷᱟᱭᱟ ᱟᱨ ᱤᱱᱟᱹ ᱯᱚᱨᱮ ᱩᱢᱩᱜ ᱟᱞᱮ ᱩᱢᱵᱟᱲᱟ ᱠᱟᱛᱮᱫ ᱞᱩᱜᱽᱲᱤᱠᱚ ᱥᱟᱯᱷᱟ ᱤᱱᱟᱹ ᱯᱚᱨᱮ ᱚᱸᱰᱮ ᱠᱷᱚᱱ ᱦᱮᱡ ᱠᱟᱛᱮᱫ ᱡᱚᱢᱟᱞᱮ ᱚᱱᱠᱟᱜᱮ ᱟᱨ ᱡᱚᱢᱵᱟᱲᱟ ᱠᱟᱛᱮᱫ ᱤᱱᱟᱹ ᱯᱚᱨᱮᱜᱮ ᱟᱞᱮ ᱫᱚᱞᱮ ᱤᱥᱤᱱᱟ ᱩᱢᱵᱟᱲᱟ ᱠᱷᱚᱱ ᱦᱮᱡ ᱠᱟᱛᱮᱫ ᱤᱱᱟᱹ ᱯᱚᱨᱮᱞᱮ ᱤᱥᱤᱱᱟ ᱟᱨ ᱤᱱᱟᱹ ᱯᱚᱨᱮᱜᱮ ᱡᱚᱢᱟᱞᱮ ᱟᱨ ᱤᱱᱟᱹ ᱯᱚᱨᱮᱜᱮ ᱡᱚᱢᱼᱧᱩ ᱵᱟᱲᱟ ᱠᱟᱛᱮᱫ ᱠᱟᱹᱡ ᱟᱨᱟᱢ ᱵᱟᱲᱟᱭᱟᱞᱮ ᱡᱟᱦᱟᱱᱟᱜ ᱠᱚ ᱠᱟᱹᱢᱤᱞᱮ ᱪᱟᱞᱟᱜᱼᱟ ᱟᱨ ᱟᱨᱟᱢ ᱵᱟᱲᱟ ᱠᱟᱛᱮᱫ ᱠᱟᱹᱢᱤᱭᱟᱞᱮ ᱟᱨ ᱚᱱᱠᱟᱜᱮ ᱠᱟᱹᱡ ᱜᱷᱟᱹᱲᱤᱡ ᱡᱟᱹᱯᱤᱫᱟᱞᱮ ᱟᱨ ᱛᱟᱨᱟᱥᱤᱧᱚᱜᱼᱟ ᱩᱱ ᱡᱚᱠᱷᱚᱱ ᱦᱚᱸ ᱢᱤᱫᱷᱟᱣ ᱫᱟᱠᱟᱞᱮ ᱡᱚᱢᱟ ᱛᱤᱠᱤᱱ ᱢᱤᱫ ᱫᱷᱟᱣ ᱫᱟᱠᱟᱞᱮ ᱡᱚᱢᱟ ᱟᱨ ᱟᱹᱭᱩᱵᱦᱚᱸ ᱥᱟᱛᱜᱟᱱ ᱥᱟᱰᱮᱭᱟ ᱤᱱᱟᱹ ᱯᱚᱨᱮ ᱫᱟᱠᱟᱞᱮ ᱪᱚᱸᱫᱟᱭᱟ ᱡᱚᱜᱵᱟᱲᱟ ᱠᱟᱛᱮᱫ ᱡᱚᱜ ᱵᱟᱲᱟᱭᱟᱞᱮ ᱜᱳᱴᱟ ᱟᱨ ᱚᱱᱟᱠᱚ ᱤᱭᱟᱹᱠᱚ ᱵᱟᱨᱛᱚᱱᱠᱚ ᱜᱷᱟᱥᱟᱣᱼᱢᱟᱡᱟᱣᱟᱞᱮ ᱟᱨ ᱤᱱᱟᱹ ᱯᱚᱨᱮ ᱤᱥᱤᱱᱞᱮ ᱫᱷᱩᱨᱟᱹᱜᱼᱟ ᱟᱨ ᱤᱱᱟᱹ ᱯᱚᱨᱮ ᱤᱥᱤᱱᱼᱵᱟᱥᱟᱝ ᱠᱟᱛᱮᱫ ᱡᱚᱢᱟᱞᱮ ᱟᱨ ᱡᱟᱹᱯᱤᱫ ᱩᱛᱟᱹᱨᱟᱞᱮ ᱤᱱᱟᱹ ᱯᱚᱨᱮᱜᱮ ᱚᱱᱠᱟᱜᱮ ᱟᱞᱮᱫᱚ ᱫᱤᱱᱜᱮ ᱱᱚᱝᱠᱟ ᱜᱮ ᱤᱥᱤᱱᱼᱵᱟᱥᱟᱝ ᱟᱞᱮ